ᱟᱹᱛᱩᱨᱮᱱ ᱦᱚᱲᱠᱚ ᱵᱟᱦᱟ ᱥᱚᱨᱦᱟᱭ ᱟᱹᱰᱤ ᱨᱟᱹᱥᱠᱟᱹᱭᱟᱠᱚ ᱟᱨ ᱦᱮᱸ ᱨᱟᱹᱥᱠᱟᱹᱫᱚ ᱪᱮᱫ ᱦᱮᱸ ᱵᱟᱦᱟ ᱥᱚᱦᱨᱟᱭ ᱫᱚ ᱵᱩᱡᱮᱫ ᱜᱮᱭᱟᱢ ᱟᱵᱚᱫᱚ ᱥᱟᱱᱛᱟᱲ ᱠᱚᱣᱟᱜ ᱯᱚᱨᱚᱵᱽ ᱠᱟᱱᱟ ᱦᱟᱺᱰᱤ ᱯᱟᱹᱣᱨᱟᱹ ᱠᱟᱹᱴᱤᱡ ᱫᱚᱠᱚ ᱧᱩᱭ ᱜᱮᱭᱟ ᱛᱟᱯᱚᱨᱮ ᱤᱭᱟᱹ ᱟᱞᱮᱭᱟᱜ ᱠᱞᱟᱵᱽ ᱫᱚ ᱠᱞᱟᱵᱽᱫᱚ ᱪᱮᱫ ᱢᱮᱱ ᱜᱟᱱᱚᱜᱼᱟ ᱢᱮᱱᱟᱜ ᱛᱟᱞᱮᱭᱟ ᱠᱞᱟᱵᱽ ᱠᱞᱟᱵᱽ ᱚᱲᱟᱜ ᱨᱮᱫᱚ ᱛᱩᱢᱫᱟᱜ ᱴᱟᱢᱟᱠ ᱠᱚᱞᱮ ᱫᱚᱦᱚᱭᱟ ᱟᱨ ᱢᱟᱱᱮ ᱟᱞᱮᱫᱚ ᱥᱚᱨᱠᱟᱨᱫᱚ ᱚᱛᱚᱴᱟᱫᱚ ᱵᱟᱭ ᱵᱮᱸᱜᱮᱫ ᱟᱞᱟᱮᱭᱟ ᱟᱞᱮ ᱟᱹᱛᱩ ᱨᱮᱜᱮ ᱪᱟᱸᱫᱟ ᱩᱴᱷᱟᱹᱣ ᱠᱟᱛᱮᱫᱞᱮ ᱡᱟᱦᱟᱱᱟᱜ ᱠᱚᱞᱮ ᱠᱤᱨᱤᱧᱟ ᱟᱨᱞᱮ ᱫᱚᱦᱚᱭᱟ ᱚᱱᱟ ᱠᱞᱟᱵᱽ ᱚᱲᱟᱜ ᱨᱮᱫᱚ ᱠᱞᱟᱵᱽ ᱚᱲᱟᱜ ᱨᱮᱫᱚ ᱪᱮᱫᱠᱚ ᱤᱭᱟᱹ ᱢᱟᱱᱮ ᱩᱱᱟᱹᱜ ᱜᱟᱱᱫᱚ ᱟᱞᱮᱫᱚ ᱥᱚᱨᱠᱟᱨᱥᱮᱫ ᱠᱷᱚᱡᱫᱚ ᱩᱱᱟᱹᱜ ᱜᱟᱱ ᱥᱟᱦᱟᱡᱽᱡᱚᱫᱚ ᱵᱟᱞᱮ ᱧᱟᱢ ᱟᱠᱟᱫᱟ ᱟᱨ ᱢᱟᱱᱮ ᱟᱹᱛᱩ ᱠᱷᱚᱱᱜᱮ ᱡᱟᱦᱟᱱᱟᱜᱠᱚ ᱤᱭᱟᱹ ᱞᱟᱹᱜᱤᱫ ᱪᱟᱸᱫᱟᱞᱮ ᱩᱴᱷᱟᱹᱣᱟ ᱟᱨᱞᱮ ᱠᱚᱨᱟᱣᱟ ᱢᱟᱱᱮ